ᱥᱮᱛᱟᱜ ᱨᱮ ᱵᱤᱨᱤᱫ ᱠᱟᱛᱮ ᱫᱟᱹᱲ ᱡᱳᱜᱤᱝ ᱛᱟᱲᱟᱢ ᱵᱮᱭᱟᱢ ᱱᱤᱭᱟᱹ ᱠᱚᱫᱚ ᱟᱹᱰᱤ ᱞᱟᱹᱠᱛᱤ ᱡᱤᱱᱤᱥ ᱠᱟᱱᱟ ᱡᱟᱦᱟᱸ ᱫᱚ ᱦᱩᱭᱩᱜ ᱠᱟᱱᱟ ᱟᱵᱚᱣᱟᱜ ᱦᱚᱲᱢᱚ ᱴᱷᱤᱠ ᱫᱚᱦᱚᱭ ᱞᱟᱹᱜᱤᱫ ᱫᱟᱹᱲ ᱡᱳᱜᱤᱝ ᱟᱹᱰᱤᱜᱟᱱ ᱫᱚᱨᱠᱟᱨᱤ ᱠᱟᱹᱢᱤ ᱠᱟᱱᱟ ᱡᱟᱦᱟᱸ ᱛᱮ ᱦᱚᱲᱢᱚ ᱡᱟᱦᱟᱸ ᱛᱮ ᱢᱟᱱᱮ ᱦᱚᱲᱢᱚ ᱡᱩᱫᱤ ᱵᱟᱢ ᱵᱮᱭᱟᱢ ᱞᱮᱠᱷᱟᱡ ᱵᱟ ᱵᱟᱢ ᱫᱟᱹᱲ ᱞᱮᱠᱷᱟᱡ ᱡᱳᱜᱤᱝ ᱞᱮᱠᱷᱟᱡ ᱛᱟᱦᱚᱞᱮ ᱦᱚᱲᱢᱚ ᱫᱚ ᱴᱷᱤᱠ ᱵᱟᱝ ᱛᱟᱦᱮᱱᱟ ᱟᱨ ᱦᱚᱲᱢᱚ ᱵᱤᱥᱚᱭ ᱛᱮ ᱰᱟᱠᱛᱟᱨ ᱠᱚᱦᱚᱸ ᱵᱟ ᱚᱲᱟᱜ ᱨᱮᱱ ᱦᱚᱲ ᱠᱚᱦᱚᱸ ᱠᱚ ᱞᱟᱹᱭ ᱵᱟᱲᱟᱭ ᱜᱮᱭᱟ ᱡᱮ ᱵᱟᱢ ᱫᱟᱹᱲ ᱞᱮᱠᱷᱟᱡ ᱵᱟᱢ ᱡᱳᱜᱤᱝ ᱞᱮᱠᱷᱟᱡ ᱛᱟᱦᱚᱞᱮ ᱦᱚᱲᱢᱚ ᱴᱷᱤᱠ ᱵᱟᱝ ᱛᱟᱦᱮᱱᱟ ᱟᱨ ᱵᱟᱝ ᱛᱟᱲᱟᱢ ᱞᱮᱠᱷᱟᱡ ᱦᱚᱸ ᱟᱫᱚ ᱥᱮᱛᱟᱜ ᱵᱤᱨᱤᱫ ᱠᱟᱛᱮ ᱡᱟᱦᱟᱸᱱᱟᱜ ᱠᱤᱪᱷᱩ ᱪᱷᱚᱞᱟ ᱵᱟ ᱫᱟᱜ ᱧᱩ ᱠᱟᱛᱮᱫ ᱯᱨᱚᱛᱷᱚᱢ ᱠᱟᱹᱢᱤ ᱫᱚ ᱦᱩᱭᱩᱜ ᱠᱟᱱᱟ ᱫᱟᱹᱲ ᱡᱳᱜᱤᱝ ᱵᱟ ᱛᱟᱲᱟᱢ ᱛᱟᱦᱚᱞᱮ ᱦᱚᱲᱢᱚ ᱢᱚᱱ ᱢᱮᱡᱟᱡᱽ ᱡᱚᱛᱚ ᱜᱮ ᱴᱷᱤᱠ ᱛᱟᱦᱮᱱᱟ ᱟᱨ ᱢᱚᱱ ᱢᱮᱡᱟᱡᱽ ᱦᱚᱲᱢᱚ ᱠᱚ ᱴᱷᱤᱠ ᱛᱟᱦᱮᱞᱮᱱ ᱠᱷᱟᱡ ᱯᱟᱲᱦᱟᱣ ᱥᱮ ᱵᱟ ᱡᱟᱦᱟᱱᱟᱜ ᱚᱯᱷᱤᱥ ᱠᱟᱹᱢᱤ ᱠᱷᱮᱛ ᱠᱟᱹᱢᱤ ᱵᱟᱹᱭᱦᱟᱹᱲ ᱠᱟᱹᱢᱤ ᱚᱱᱟ ᱠᱚᱨᱮ ᱢᱚᱱ ᱦᱚᱸᱭ ᱴᱷᱤᱠ ᱢᱚᱛᱚᱭ ᱠᱟᱹᱢᱤᱭᱟ ᱚᱱᱟ ᱞᱟᱹᱜᱤᱫ ᱛᱮ ᱫᱟᱹᱲ ᱡᱳᱜᱤᱝ ᱠᱟᱹᱢᱤ ᱛᱟᱲᱟᱢ ᱚᱱᱟ ᱠᱚᱫᱚ ᱟᱹᱰᱤ ᱜᱮ ᱞᱟᱹᱠᱛᱤ ᱜᱮᱭᱟ ᱚᱱᱟ ᱪᱷᱟᱲᱟ ᱦᱚᱸ ᱦᱚᱲᱢᱚ ᱴᱷᱤᱠ ᱫᱚᱦᱚᱭ ᱞᱟᱹᱜᱤᱫ ᱵᱟ ᱨᱩᱣᱟᱹᱜ ᱦᱟᱹᱥᱩᱜ ᱠᱷᱚᱡ ᱵᱟᱧᱪᱟᱣ ᱞᱟᱹᱜᱤᱫ ᱫᱟᱹᱲ ᱡᱳᱜᱤᱝ ᱛᱟᱲᱟᱢ ᱱᱤᱭᱟᱹ ᱠᱚᱫᱚ ᱟᱹᱰᱤ ᱫᱚᱨᱠᱟᱨᱤ ᱞᱟᱹᱠᱛᱤ ᱠᱟᱹᱢᱤᱦᱚᱨᱟ ᱨᱮᱜᱮ ᱯᱟᱲᱟᱜ ᱠᱟᱱᱟ